ᱟᱵᱚ ᱢᱚᱭᱩᱨᱵᱷᱚᱸᱡᱽ ᱛᱮ ᱫᱷᱩᱛᱤᱨᱮ ᱦᱩᱭᱩᱜ ᱠᱟᱱᱟ ᱯᱟᱹᱰᱩᱯᱟᱱᱤ ᱯᱟᱛᱟ ᱵᱚᱞ ᱮᱱᱮᱡ ᱪᱷᱚᱵᱽᱵᱤᱥ ᱡᱟᱱᱩᱣᱟᱨᱤ ᱨᱮ ᱚᱸᱰᱮ ᱠᱷᱚᱱᱟᱜ ᱦᱩᱭᱩᱜ ᱠᱟᱱᱟ ᱵᱷᱩᱸᱰᱩᱯᱛᱟ ᱴᱷᱮᱥ ᱨᱮ ᱢᱩᱰᱩ ᱯᱟᱛᱟ ᱯᱟᱹᱝᱠᱤ ᱞᱟᱜᱽᱬᱮ ᱮᱱᱮᱡ ᱢᱟᱦᱚᱲᱫᱟ ᱞᱟᱜᱽᱬᱮ ᱮᱱᱮᱡ ᱟᱵᱚᱻ ᱮᱸᱫᱮ ᱯᱟᱛᱟᱨᱮ ᱵᱚᱰᱚ ᱵᱚᱰᱚ ᱞᱟᱜᱽᱬᱮ ᱮᱱᱮᱡ ᱦᱩᱭᱩᱜ ᱠᱟᱱᱟ ᱟᱵᱚ ᱵᱚᱞ ᱮᱱᱮᱡ ᱦᱩᱭᱩᱜ ᱠᱟᱱᱟ ᱵᱟᱲᱮ ᱯᱚᱴᱚᱠᱟ ᱯᱩᱨᱭᱟᱹᱨᱮ ᱯᱟᱲᱥᱟ ᱵᱚᱲᱚ ᱯᱚᱲᱥᱟ ᱵᱟᱹᱲᱤᱭᱟᱜ ᱵᱚᱞ ᱮᱱᱮᱡ ᱫᱷᱚᱨᱚᱢᱰᱤ ᱯᱚᱨᱤᱭᱟ ᱵᱚᱞ ᱮᱱᱮᱡ ᱴᱩᱥᱩ ᱢᱮᱞᱟ ᱦᱩᱭᱩᱜ ᱠᱟᱱᱟ ᱴᱩᱥᱩ ᱢᱮᱞᱟ ᱯᱩᱠᱷᱩᱨᱤᱭᱟᱹ ᱟᱛᱳᱨᱮ ᱤᱭᱟᱹ ᱵᱟᱦᱟᱲᱯᱩᱨ ᱰᱟᱞᱟ ᱪᱩᱲᱤ ᱵᱚᱦᱚᱲᱫᱟ ᱴᱩᱥᱩᱢᱮᱞᱟ ᱞᱟᱜᱽᱬᱮ ᱮᱱᱮᱡ ᱵᱟᱲᱮ ᱯᱚᱴᱠᱟ ᱯᱩᱲᱤᱭᱟ ᱟᱵᱚ ᱢᱚᱭᱩᱨᱵᱷᱚᱸᱡᱽ ᱨᱮ ᱵᱤᱡᱚᱭᱛᱟᱲᱟ ᱵᱚᱞᱚᱠ ᱵᱚᱞ ᱮᱱᱮᱡ ᱵᱤᱥᱩᱭ ᱵᱚᱞᱚᱠ ᱵᱚᱞ ᱮᱱᱮᱡ